ᱱᱚᱣᱟ ᱫᱚ ᱵᱷᱟᱨᱚᱛ ᱫᱤᱥᱚᱢ ᱱᱟᱯᱟᱭ ᱯᱷᱟᱨᱪᱟ ᱫᱚᱦᱚ ᱨᱮᱱᱟᱜ ᱠᱮᱱᱫᱨᱚ ᱥᱚᱨᱠᱟᱨᱟᱜ ᱢᱤᱫᱴᱟᱝ ᱯᱨᱚᱡᱮᱠᱴ ᱠᱟᱱᱟ ᱱᱚᱣᱟ ᱫᱚ ᱤᱛᱩᱱ ᱟᱥᱲᱟ ᱨᱮ ᱵᱟᱲᱟᱭ ᱧᱟᱢᱚᱜᱼᱟ ᱱᱚᱣᱟᱨᱮ ᱤᱧ ᱦᱚᱸ ᱦᱤᱸᱥ ᱦᱚᱸ ᱦᱟᱛᱟᱣ ᱟᱠᱟᱫᱟ